ᱦᱮᱞᱳ ᱥᱟᱨ ᱵᱟᱠᱥᱟᱨᱤ ᱠᱷᱚᱱ ᱨᱚᱵᱤᱧ ᱢᱮᱱᱮᱫᱟ ᱨᱚᱵᱤ ᱴᱩᱰᱩ ᱤᱧ ᱟᱢᱟᱜ ᱚᱱᱟ ᱪᱮᱫ ᱠᱚ ᱢᱮᱛᱟᱜ ᱠᱟᱱᱟ ᱦᱟᱸᱜ ᱛᱷᱚᱲᱟᱧ ᱦᱤᱲᱤᱧ ᱧᱚᱜ ᱠᱮᱫᱟ ᱚᱱᱮ ᱜᱮᱹᱢ ᱤᱭᱟᱹᱨᱮ ᱵᱷᱚᱨᱛᱤᱜ ᱤᱧ ᱢᱮᱱᱮᱫᱟ ᱢᱟᱱᱮ ᱛᱷᱚᱲᱟ ᱤᱧᱟᱹᱜ ᱩᱢᱟᱹᱨ ᱵᱟᱨᱳ ᱥᱟᱞ ᱦᱮᱸ ᱟᱫᱚ ᱪᱮᱫ ᱠᱚ ᱞᱟᱜᱟᱜᱼᱟ ᱪᱮᱫ ᱠᱚ ᱰᱚᱠᱩᱢᱮᱱᱥ ᱞᱟᱜᱟᱜᱼᱟ ᱯᱷᱤᱥ ᱛᱤᱱᱟᱹᱜ ᱞᱟᱜᱟᱜᱼᱟ ᱟᱨ ᱚᱠᱟ ᱠᱚᱛᱮ ᱰᱮᱹᱴ ᱢᱮᱱᱟᱜᱼᱟ ᱡᱚᱱᱢᱚ ᱥᱟᱨᱴᱤᱯᱤᱠᱤᱴ ᱵᱟᱝ ᱚ ᱟᱫᱚ ᱛᱤᱥ ᱤᱫᱤ ᱞᱮᱠᱷᱟᱱ ᱡᱩᱛᱩᱜᱼᱟ ᱛᱤᱥ ᱤᱫᱤ ᱞᱮᱠᱷᱟᱱ ᱡᱩᱛ ᱠᱚᱜᱼᱟ ᱛᱤᱦᱤᱧ ᱜᱟᱯᱟ ᱢᱚᱫᱽᱫᱷᱮ ᱨᱮ ᱤᱫᱤ ᱞᱮᱠᱷᱟᱱ ᱵᱷᱟᱹᱞᱤᱜᱼᱟ ᱧᱟᱢ ᱢᱮᱜᱮᱭᱟᱹᱧ ᱚᱯᱷᱤᱥ ᱨᱮ ᱚ ᱢᱟᱱᱮ ᱟᱨᱚ ᱢᱮᱱᱟᱜ ᱠᱚᱣᱟ ᱵᱟᱝ ᱚ ᱟᱪᱪᱷᱟ ᱴᱷᱤᱠ ᱜᱮᱭᱟ ᱚᱱᱟ ᱜᱮ ᱢᱟᱱᱮ ᱟᱭᱢᱟ ᱦᱚᱲ ᱴᱷᱮᱱᱤᱧ ᱟᱸᱡᱚᱢ ᱵᱟᱲᱟ ᱟᱠᱟᱫᱟ ᱛᱚ ᱪᱮᱫᱟᱜ ᱥᱮ ᱯᱷᱤᱴ ᱵᱟᱹᱱᱩᱧᱟ ᱦᱚᱲᱢᱚ ᱛᱮ ᱛᱟᱨᱢᱟᱱᱮ ᱚᱲᱟᱜ ᱠᱚᱨᱮ ᱢᱟ ᱱᱚᱜ ᱚ ᱱᱚᱝᱠᱟ ᱢᱟᱱᱮ ᱵᱮᱭᱟᱢᱼᱴᱮᱭᱟᱢ ᱦᱚᱸ ᱵᱟᱝ ᱦᱩᱭᱩᱜ ᱠᱟᱱᱟ ᱥᱚᱠᱟᱞ ᱥᱚᱱᱫᱷᱟ ᱨᱟᱱᱤᱝ ᱦᱚᱸ ᱫᱟᱹᱲ ᱦᱚᱸ ᱵᱟᱝ ᱦᱩᱭᱩᱜ ᱠᱟᱱᱟ ᱟᱨ ᱥᱮᱛᱟᱜ ᱢᱟ ᱟᱹᱰᱤ ᱢᱟᱱᱮ ᱜᱤᱛᱤᱡ ᱠᱷᱚᱱ ᱵᱮᱨᱮᱫᱚᱜ ᱢᱟᱱᱮ ᱡᱳᱜᱤᱝ ᱴᱟᱭᱤᱢ ᱦᱚᱸ ᱵᱟᱝ ᱧᱟᱢᱚᱜ ᱠᱟᱱᱟ ᱥᱮ ᱴᱟᱭᱤᱢ ᱧᱟᱢ ᱠᱟᱛᱮᱫ ᱨᱮᱦᱚᱸ ᱚᱠᱛᱚ ᱨᱮᱦᱚᱸ ᱵᱟᱝ ᱵᱤᱨᱤᱫ ᱦᱩᱭᱩᱜ ᱠᱟᱱᱟ ᱚᱱᱟ ᱠᱟᱨᱚᱱ ᱛᱮ ᱤᱧᱛᱚᱧ ᱢᱮᱱᱮᱫᱟ ᱢᱟᱱᱮ ᱚᱱᱟ ᱠᱚ ᱡᱟᱜᱟᱨᱮ ᱵᱷᱚᱨᱛᱤ ᱧᱚᱜ ᱞᱮᱠᱷᱟᱱ ᱫᱚ ᱱᱟᱥᱮᱱᱟᱜ ᱴᱟᱭᱤᱢ ᱴᱮᱵᱤᱞ ᱮᱢᱚᱜ ᱦᱩᱭᱩᱜᱼᱟ ᱥᱮ ᱦᱚᱲᱢᱚ ᱴᱷᱤᱠ ᱴᱷᱟᱠ ᱛᱟᱦᱮᱱᱟ ᱚ ᱚ ᱟᱪᱪᱷᱟ ᱴᱷᱤᱠ ᱜᱮᱭᱟ ᱟᱪᱪᱷᱟ ᱴᱷᱤᱠ ᱜᱮᱭᱟ ᱴᱷᱤᱠ ᱜᱮᱭᱟ ᱢᱟ ᱛᱚᱵᱮ ᱤᱱᱠᱟᱹ ᱜᱮ ᱟᱨ ᱦᱟᱸᱜ ᱪᱟᱞᱟᱜ ᱟᱹᱧ ᱦᱟᱸᱜ ᱜᱟᱯᱟ ᱢᱮᱭᱟᱝ ᱥᱮᱫ ᱚᱱᱟ ᱯᱷᱚᱨᱚᱢ ᱴᱚᱨᱚᱢ ᱯᱷᱤᱞᱟᱯ ᱴᱤᱞᱟᱯᱛᱮ ᱡᱚᱢᱟ ᱴᱚ ᱠᱟᱛᱮᱫ ᱯᱚᱭᱥᱟ ᱴᱟᱠᱟ ᱴᱷᱤᱠ ᱜᱮᱭᱟ